ᱟᱹᱥᱩᱞ ᱡᱤᱭᱟᱹᱞᱤ ᱫᱚ ᱟᱵᱚ ᱠᱚᱣᱟᱜ ᱚᱱᱮᱠ ᱜᱮᱠᱚ ᱩᱯᱚᱠᱟᱨ ᱵᱚᱱᱟ ᱡᱮᱞᱮᱠᱟ ᱜᱟᱹᱭ ᱰᱟᱹᱝᱨᱤ ᱩᱱᱠᱩ ᱫᱚ ᱢᱤᱫ ᱥᱮᱫ ᱛᱮ ᱪᱟᱥ ᱟᱵᱟᱫᱽ ᱨᱮᱵᱚ ᱵᱮᱵᱚᱦᱟᱨᱮᱫ ᱠᱚᱣᱟ ᱥᱤᱭᱚᱜ ᱞᱮᱠᱟᱛᱮ ᱟᱨ ᱢᱤᱫ ᱥᱮᱫ ᱛᱮ ᱩᱱᱠᱩᱣᱟᱜ ᱤᱡ ᱜᱩᱨᱤᱡ ᱥᱟᱨ ᱞᱮᱠᱟᱛᱮ ᱠᱟᱹᱢᱤᱨᱮ ᱞᱟᱜᱟᱜ ᱠᱟᱱᱟ ᱢᱤᱫ ᱞᱮᱠᱟᱛᱮ ᱛᱚᱣᱟᱵᱚᱱ ᱧᱟᱢᱫᱟ ᱜᱟᱹᱭ ᱴᱷᱮᱱ ᱠᱷᱚᱱᱜᱮ ᱚᱱᱟ ᱡᱚᱢ ᱠᱟᱛᱮᱫ ᱜᱮ ᱚᱱᱟ ᱠᱷᱚᱱ ᱦᱚᱸ ᱟᱨᱦᱚᱸ ᱫᱟᱦᱮ ᱵᱮᱱᱟᱜ ᱠᱟᱱᱟ ᱜᱷᱤ ᱵᱮᱱᱟᱜ ᱠᱟᱱᱟ ᱚᱱᱠᱟᱜᱮ ᱟᱨᱦᱚᱸ ᱡᱤᱭᱟᱹᱞᱤ ᱢᱮᱱᱟᱜ ᱠᱚᱣᱟ ᱥᱤᱢ ᱠᱚ ᱥᱩᱠᱨᱤ ᱠᱚ ᱡᱚᱛᱚᱜᱮ ᱟᱵᱚᱣᱟᱜ ᱩᱯᱚᱠᱟᱨ ᱞᱟᱹᱜᱤᱫ ᱜᱮ ᱴᱷᱮᱠᱟ ᱵᱮᱠᱟᱨᱮ ᱦᱚᱭᱛᱳ ᱫᱚᱨᱠᱟᱨ ᱯᱟᱲᱟᱣᱟᱜ ᱢᱮᱭᱟ ᱴᱟᱠᱟ ᱨᱮᱱᱟᱜ ᱛᱟᱦᱞᱮ ᱰᱟᱹᱝᱨᱤ ᱟᱹᱠᱷᱨᱤᱧ ᱠᱟᱛᱮᱫ ᱯᱚᱭᱥᱟ ᱚᱸᱰᱮᱢ ᱨᱳᱡᱽᱜᱟᱨ ᱫᱟᱲᱮᱭᱟᱜᱼᱟ ᱟᱹᱜᱩ ᱫᱟᱲᱮᱭᱟᱜᱼᱟ ᱥᱤᱢ ᱠᱚ ᱚᱠᱚᱭ ᱯᱮᱲᱟᱭ ᱦᱮᱡ ᱮᱱᱟ ᱚᱱᱟ ᱠᱷᱟᱹᱛᱤᱨ ᱟᱢ ᱜᱚᱡ ᱠᱟᱛᱮᱫ ᱮᱢ ᱯᱮᱲᱟ ᱫᱟᱲᱮᱣᱟᱭᱟ ᱚᱠᱟᱫᱚ ᱯᱚᱭᱥᱟ ᱞᱟᱹᱠᱛᱤᱭᱟᱜ ᱢᱮᱭᱟ ᱛᱷᱚᱲᱟᱜᱟᱱ ᱛᱟᱦᱞᱮ ᱥᱤᱢ ᱟᱹᱠᱷᱨᱤᱧ ᱠᱟᱛᱮᱫ ᱟᱢ ᱯᱚᱭᱥᱟᱢ ᱨᱳᱡᱽᱜᱟᱨ ᱫᱟᱲᱮᱭᱟᱜ ᱠᱟᱱᱟ ᱡᱮᱞᱮᱠᱟ ᱥᱩᱠᱨᱤ ᱠᱚ ᱵᱟᱯᱞᱟ ᱵᱤᱡᱟᱹᱨᱮ ᱟᱭᱢᱟ ᱰᱷᱮᱨ ᱡᱤᱞ ᱫᱚᱨᱠᱟᱨᱚᱜ ᱠᱟᱱᱟ ᱛᱟᱦᱞᱮ ᱥᱩᱠᱨᱤ ᱜᱚᱡ ᱠᱟᱛᱮᱫ ᱟᱵᱚ ᱚᱱᱟᱵᱚ ᱯᱟᱨᱚᱢᱫᱟ